ᱦᱮᱞᱳ ᱟᱢᱠᱤ ᱥᱟᱶᱛᱟ ᱥᱩᱥᱟᱹᱨᱤᱭᱟᱹᱢ ᱞᱟᱹᱭᱮᱜᱼᱟ ᱚᱻ ᱤᱧ ᱫᱩᱧ ᱦᱩᱭᱩᱜ ᱠᱟᱱᱟ ᱦᱩᱜᱽᱞᱤ ᱰᱤᱥᱴᱤᱠ ᱨᱤᱱᱤᱡ ᱤᱧᱟᱜ ᱫᱚ ᱢᱚᱱᱟ ᱥᱚᱨᱮᱱ ᱛᱤᱧ ᱧᱩᱛᱩᱢ ᱟᱨ ᱤᱧ ᱫᱚ ᱢᱤᱫᱴᱮᱱ ᱯᱟᱹᱴᱷᱩᱭᱟᱹᱧ ᱞᱟᱹᱭᱮᱜᱼᱟ ᱟᱯᱮ ᱡᱷᱟᱲᱜᱨᱟᱢ ᱦᱚᱱᱚᱛ ᱨᱮ ᱧᱩᱛᱩᱢᱟᱱ ᱢᱟᱹᱱᱢᱤᱭᱟᱜ ᱠᱟᱹᱦᱱᱤ ᱟᱸᱡᱚᱢ ᱥᱟᱱᱟᱧ ᱠᱟᱱ ᱛᱟᱦᱮᱸᱫ ᱟᱪᱪᱷᱟ

ᱟᱪᱪᱷᱟ

ᱟᱪᱪᱷᱟ ᱟᱪᱪᱷᱟ ᱟᱪᱪᱷᱟ

ᱟᱨ ᱡᱟᱦᱟᱸ ᱫᱚ ᱦᱩᱭᱩᱜ ᱠᱟᱱᱟ ᱜᱚᱢᱠᱮ ᱛᱟᱦᱚᱞᱮ ᱚᱸᱰᱮ ᱨᱮᱱ ᱯᱟᱨᱜᱟᱱᱟ ᱠᱚ ᱚᱠᱚᱭ ᱠᱚ ᱢᱮᱱᱟᱜ ᱠᱚᱣᱟ ᱡᱩᱫᱤ ᱵᱮᱱ ᱞᱟᱹᱭᱟ

ᱟᱪᱪᱷᱟ

ᱟᱪᱪᱷᱟ ᱟᱪᱪᱷᱟ ᱜᱚᱢᱠᱮ ᱡᱩᱫᱤ ᱮᱢᱮᱞᱮᱭᱟᱜ ᱵᱟᱠᱷᱟᱨᱟ ᱛᱮ ᱡᱟᱦᱟᱱᱟᱜ ᱵᱤᱱ ᱞᱟᱹᱭᱟ

ᱟᱪᱪᱷᱟ

ᱟᱪᱪᱷᱟ

ᱟᱪᱪᱷᱟ ᱜᱚᱢᱠᱮ ᱛᱟᱦᱚᱞᱮ ᱡᱚᱦᱟᱨ ᱜᱮ ᱚᱱᱟ ᱜᱮ ᱠᱩᱠᱞᱤ ᱨᱮᱱᱟᱜ ᱛᱟᱦᱮᱸ ᱠᱟᱱᱟ